ᱤᱧ ᱫᱚ ᱦᱚᱛᱚᱫ ᱥᱟᱠᱟᱢ ᱨᱤᱫ ᱠᱟᱛᱮᱫ ᱪᱟᱹᱴᱱᱤ ᱟᱨ ᱦᱚᱛᱚᱫ ᱱᱟᱹᱲᱤ ᱫᱚ ᱤᱭᱟᱹ ᱯᱚᱥᱛᱩ ᱫᱤᱭᱮ ᱵᱷᱟᱹᱜᱤ ᱦᱩᱭᱩᱜᱼᱟ ᱟᱨ ᱦᱚᱛᱚᱫ ᱥᱟᱠᱟᱢ ᱨᱮ ᱦᱚᱛᱚᱫ ᱥᱟᱠᱟᱢᱟᱛᱮᱫ ᱦᱟᱠᱩ ᱞᱟᱫ